ᱟᱵᱚ ᱵᱮᱝᱜᱚᱞ ᱨᱮ ᱠᱷᱚᱸᱫᱽᱨᱚᱱ ᱥᱮ ᱥᱤᱨᱡᱟᱹᱣᱟᱱ ᱛᱟᱞᱢᱟ ᱠᱚᱫᱚ ᱟᱹᱰᱤᱜᱟᱱ ᱜᱮ ᱢᱮᱱᱟᱜᱼᱟ ᱞᱟᱹᱭ ᱞᱮᱠᱷᱟᱱ ᱟᱵᱚᱣᱟᱜ ᱞᱟᱠᱪᱟᱨ ᱥᱮ ᱵᱚᱸᱜᱟᱼᱵᱩᱨᱩ ᱵᱟᱠᱷᱨᱟ ᱛᱮᱦᱚᱸ ᱠᱷᱚᱸᱫᱽᱨᱚᱱ ᱫᱚ ᱜᱟᱱᱚᱜ ᱜᱮᱭᱟ ᱪᱮᱫᱟᱜ ᱥᱮ ᱟᱵᱚᱣᱟᱜ ᱱᱚᱣᱟ ᱞᱟᱠᱪᱟᱨ ᱥᱮ ᱵᱚᱸᱜᱟᱼᱵᱩᱨᱩ ᱵᱟᱠᱷᱨᱟ ᱛᱮ ᱟᱹᱰᱤ ᱜᱟᱱ ᱜᱮ ᱥᱮᱪᱮᱫᱚᱜ ᱞᱮᱠᱟᱱᱟᱜ ᱢᱮᱱᱟᱜᱼᱟ ᱞᱟᱠᱪᱟᱨ ᱵᱟᱠᱷᱨᱟ ᱛᱮ ᱵᱟᱲᱟᱭ ᱡᱚᱝ ᱦᱚᱸ ᱠᱟᱛᱷᱟ ᱠᱚ ᱟᱹᱰᱤᱜᱟᱱ ᱜᱮ ᱢᱮᱱᱟᱜᱼᱟ ᱟᱵᱚᱣᱟᱜ ᱟᱹᱰᱤ ᱟᱭᱢᱟ ᱞᱮᱠᱟᱱᱟᱜ ᱯᱚᱨᱚᱵᱽ ᱠᱚᱦᱚᱸ ᱢᱮᱱᱟᱜᱼᱟ ᱚᱱᱟᱨᱮ ᱟᱭᱢᱟ ᱞᱮᱠᱟᱱᱟᱜ ᱮᱱᱮᱡᱼᱥᱮᱨᱮᱧ ᱠᱚᱦᱚᱸ ᱢᱮᱱᱟᱜᱼᱟ ᱡᱮᱞᱮᱠᱟ ᱵᱟᱯᱞᱟ ᱨᱮᱫᱚ ᱟᱵᱚ ᱫᱚᱝ ᱵᱚᱱ ᱮᱱᱮᱡᱼᱥᱮᱨᱮᱧᱟ ᱚᱱᱠᱟᱜᱮ ᱵᱟᱦᱟ ᱥᱚᱦᱚᱨᱟᱭ ᱨᱮᱫᱚ ᱵᱟᱦᱟ ᱮᱱᱮᱡ ᱥᱮ ᱥᱚᱦᱨᱟᱭ ᱵᱚᱱ ᱮᱱᱮᱡᱼᱥᱮᱨᱮᱧᱟ ᱚᱱᱠᱟᱜᱮ ᱟᱵᱚᱣᱟᱜ ᱫᱷᱚᱨᱚᱢ ᱥᱮ ᱵᱚᱸᱜᱟᱼᱵᱩᱨᱩ ᱥᱮ ᱵᱚᱸᱜᱟᱼᱵᱩᱨᱩ ᱴᱷᱟᱶ ᱦᱚᱸ ᱟᱹᱰᱤ ᱟᱭᱢᱟ ᱜᱟᱱ ᱜᱮ ᱢᱮᱱᱟᱜᱼᱟ ᱟᱨ ᱱᱚᱣᱟ ᱠᱚ ᱵᱟᱲᱟᱭ ᱡᱚᱝ ᱫᱚ ᱟᱹᱰᱤᱜᱮ ᱞᱟᱹᱠᱛᱤᱭᱟᱱᱟ ᱟᱨ ᱱᱚᱣᱟ ᱠᱷᱚᱸᱫᱽᱨᱚᱱ ᱛᱟᱞᱟ ᱛᱮᱜᱮ ᱟᱵᱚᱨᱮᱱ ᱟᱜᱟᱢ ᱯᱟᱹᱴᱷᱩᱣᱟᱹ ᱢᱟᱹᱭ ᱵᱟᱹᱵᱩ ᱛᱟᱠᱚᱼᱠᱚ ᱱᱚᱣᱟ ᱠᱚ ᱵᱟᱲᱟᱭ ᱡᱚᱝ ᱫᱟᱲᱮᱭᱟᱜᱼᱟ ᱟᱨᱦᱚᱸ ᱚᱱᱠᱟᱜᱮ ᱟᱵᱚ ᱢᱟᱹᱱᱢᱤ ᱪᱮᱫ ᱞᱮᱠᱟ ᱨᱮᱵᱚᱱ ᱡᱟᱱᱟᱢ ᱟᱠᱟᱱᱟ ᱥᱮ ᱱᱚᱣᱟ ᱫᱷᱟᱹᱨᱛᱤ ᱪᱮᱫ ᱞᱮᱠᱟᱨᱮ ᱥᱤᱨᱡᱟᱹᱣ ᱟᱠᱟᱱᱟ ᱱᱚᱣᱟ ᱨᱮᱭᱟᱜ ᱦᱚᱸ ᱠᱷᱚᱸᱫᱽᱨᱚᱱ ᱫᱚ ᱵᱟᱹᱱᱩᱜᱼᱟ ᱥᱮ ᱱᱚᱣᱟᱨᱮ ᱠᱷᱚᱸᱫᱽᱨᱚᱱ ᱫᱚ ᱟᱹᱰᱤᱜᱮ ᱞᱟᱹᱠᱛᱤᱭᱟᱱᱟ ᱪᱮᱫᱟᱜ ᱥᱮ ᱱᱚᱣᱟ ᱵᱟᱠᱷᱨᱟ ᱛᱮ ᱵᱟᱲᱟᱭ ᱡᱚᱝ ᱦᱚᱸ ᱟᱹᱰᱤᱜᱮ ᱢᱮᱱᱟᱜᱼᱟ